ᱟᱵᱚᱨᱮᱱ ᱟ ᱜᱤᱞ ᱦᱟᱯᱲᱟᱢ ᱥᱮ ᱯᱩᱨᱩᱫᱷᱩᱞ ᱠᱚ ᱵᱟᱵᱟ ᱠᱚ ᱡᱟᱦᱟᱸ ᱟᱠᱚᱣᱟᱜ ᱢᱚᱪᱟ ᱢᱚᱪᱟᱛᱮ ᱥᱮ ᱛᱷᱩᱛᱤ ᱜᱟᱯᱟᱞᱢᱟᱨᱟᱣ ᱛᱟᱞᱟᱛᱮ ᱡᱟᱦᱟᱸ ᱟᱠᱚᱣᱟᱜ ᱨᱚᱲ ᱞᱟᱸᱫᱟ ᱠᱚ ᱫᱚᱦᱚ ᱦᱚᱴᱚ ᱟᱠᱟᱫ ᱵᱚᱱ ᱫᱚ ᱚᱱᱟ ᱠᱚᱫᱚ ᱟᱹᱰᱤ ᱫᱟᱢᱟᱱ ᱠᱟᱛᱷᱟ ᱠᱟᱱ ᱜᱮᱭᱟ ᱡᱟᱦᱟᱸ ᱫᱚ ᱚᱞ ᱵᱮᱞ ᱨᱮ ᱱᱤᱛᱚᱜ ᱵᱟᱹᱱᱩᱜ ᱨᱮᱦᱚᱸ ᱢᱚᱪᱟ ᱢᱚᱪᱟᱛᱮ ᱞᱟᱹᱭ ᱪᱟᱞ ᱥᱮ ᱯᱟᱥᱱᱟᱣ ᱦᱮᱡ ᱟᱹᱜᱩ ᱟᱠᱟᱱ ᱫᱚ ᱚᱱᱟ ᱠᱚ ᱱᱟᱦᱟᱜ ᱡᱩᱣᱟᱹᱱ ᱨᱮᱱ ᱢᱟᱹᱱᱢᱤ ᱠᱚ ᱚᱱᱟ ᱠᱚ ᱪᱮᱫ ᱡᱚᱝ ᱦᱩᱭᱩᱜ ᱛᱟᱵᱳᱱᱟ ᱟᱨ ᱚᱱᱟᱠᱚ ᱱᱟᱯᱟᱭ ᱚᱠᱚᱡ ᱛᱮᱵᱚᱱ ᱢᱮᱫ ᱞᱩᱛᱩᱨᱟᱜ ᱢᱟ ᱡᱟᱛᱮ ᱠᱚᱨᱮ ᱚᱱᱟ ᱮᱱᱮᱡ ᱥᱮᱨᱮᱧ ᱥᱮ ᱵᱤᱱᱛᱤ ᱵᱟᱠᱷᱮᱲ ᱠᱚ ᱟᱞᱚ ᱟᱫ ᱪᱟᱵᱟᱜ ᱛᱟᱵᱳᱱ ᱢᱟ ᱚᱱᱟᱛᱮ ᱟᱵᱚᱦᱚᱸ ᱟᱹᱰᱤ ᱡᱳᱨᱫᱟᱨᱜᱮ ᱱᱚᱣᱟ ᱞᱟᱭᱼᱞᱟᱠᱪᱟᱨ ᱨᱮᱵᱚᱱ ᱠᱟᱹᱢᱤ ᱨᱮᱵᱚᱱ ᱠᱩᱨᱩᱢᱩᱴᱩ ᱟᱠᱟ ᱜᱮᱵᱚᱱ ᱛᱟᱦᱮᱱᱟ ᱟᱨ ᱱᱚᱣᱟ ᱫᱤᱥ ᱦᱩᱸᱫᱤᱥ ᱦᱩᱵᱚᱱ ᱪᱮᱫ ᱫᱟᱲᱮᱭᱟᱜᱼᱟ